ᱦᱮᱸ ᱤᱧ ᱢᱤᱫᱴᱟᱝ ᱥᱩᱴᱤᱝ ᱥᱮ ᱯᱨᱤᱱᱴ ᱠᱮᱪᱟᱜ ᱤᱯᱤᱞ ᱫᱚᱧ ᱧᱮᱞ ᱠᱟᱫᱟᱧ ᱚᱱᱟ ᱧᱮᱞ ᱠᱟᱛᱮ ᱥᱮᱨᱢᱟ ᱥᱮᱱ ᱠᱷᱚᱱᱟᱜ ᱟᱹᱰᱤ ᱢᱚᱡᱽ ᱯᱩᱸᱰ ᱜᱮ ᱫᱟᱜᱟᱨ ᱥᱮᱸᱜᱮᱞ ᱧᱩᱨᱦᱩᱜᱼᱟ ᱢᱟᱱᱮ ᱚᱱᱟ ᱧᱮᱞᱛᱮ ᱵᱚᱛᱚᱨ ᱦᱚᱸ ᱵᱩᱡᱷᱟᱹᱜᱼᱟ ᱟᱨ ᱨᱟᱹᱥᱠᱟᱹ ᱦᱚᱸ ᱵᱩᱡᱩᱜᱼᱟ ᱟᱹᱰᱤ ᱪᱮᱦᱨᱟ ᱯᱩᱸᱰᱜᱮ ᱡᱤᱲᱤᱫ ᱡᱤᱲᱤᱫ ᱚᱴᱟᱝ ᱦᱤᱡᱩᱜᱼᱟ ᱥᱮ ᱢᱤᱫ ᱥᱮᱫ ᱠᱷᱚᱱ ᱟᱨ ᱢᱤᱫ ᱥᱮᱫ ᱚᱱᱟ ᱚᱴᱟᱝ ᱪᱟᱞᱟᱜᱼᱟ ᱚᱱᱟ ᱧᱮᱞᱛᱮ ᱟᱹᱰᱤ ᱪᱮᱦᱨᱟᱜᱮ ᱟᱹᱭᱠᱟᱹᱜᱼᱟ ᱛᱚᱵᱮ ᱦᱮᱸ ᱡᱩᱫᱤ ᱱᱚᱣᱟ ᱥᱩᱴᱤᱝ ᱤᱯᱤᱞ ᱤᱧᱟᱹᱜ ᱞᱟᱹᱠᱛᱤ ᱫᱚ ᱢᱮᱱᱟᱜ ᱜᱮ ᱛᱤᱧᱟ ᱡᱩᱫᱤ ᱥᱩᱡᱳᱜᱽ ᱤᱧ ᱧᱟᱢᱟ ᱛᱟᱦᱚᱞᱮ ᱠᱷᱟᱱ ᱚᱵᱚᱥᱥᱚᱭ ᱱᱚᱣᱟᱫᱚᱧ ᱠᱚᱨᱟᱣ ᱠᱮᱜᱮᱭᱟ